ᱦᱮᱸ ᱦᱮᱸ ᱦᱮᱸ ᱟᱸᱫᱚ ᱱᱚᱣᱟ ᱫᱚ ᱦᱮᱸ ᱨᱚᱝ ᱱᱟᱢᱵᱟᱨ ᱦᱮᱸ ᱟᱹᱫᱚ ᱞᱟᱹᱭ ᱫᱚ ᱦᱩᱭᱩᱜ ᱠᱟᱱᱟ ᱟᱢ ᱱᱚᱰᱮᱱᱤᱡ ᱠᱟᱱᱟᱢ ᱛᱚ ᱠᱚᱨᱟᱣ ᱟᱫᱚ ᱟᱯᱮ ᱱᱚᱰᱮ ᱧᱮᱞᱡᱚᱝ ᱞᱮᱠᱟᱱᱟᱜ ᱪᱮᱫ ᱠᱚ ᱢᱮᱱᱟᱜ ᱠᱟᱜᱼᱟ ᱵᱤᱨ ᱵᱩᱨᱩ ᱡᱷᱮᱢ ᱯᱚᱨᱚᱵᱽ ᱠᱚ ᱱᱚᱜᱼᱚᱭ ᱱᱚᱝᱠᱟ ᱞᱮᱠᱟ ᱡᱟᱦᱟᱱᱟᱜ ᱠᱚ ᱢᱮᱱᱟᱜ ᱠᱟᱜᱼᱟ ᱟᱪᱪᱷᱟ ᱟᱪᱪᱷᱟ

ᱟᱪᱪᱷᱟ ᱟᱪᱪᱷᱟ ᱛᱟᱦᱚᱞᱮ ᱚᱸᱰᱮ ᱚᱠᱟ ᱞᱮᱠᱟᱛᱮᱧ ᱪᱟᱞᱟᱣᱼᱟ ᱚᱱᱠᱟ ᱥᱟᱜ ᱥᱟᱜᱟᱲ ᱜᱟᱹᱰᱤ ᱜᱟᱹᱰᱤ ᱠᱚ ᱢᱮᱱᱟᱜ ᱠᱟᱜᱼᱟ ᱠᱤ ᱟᱪᱪᱷᱟ ᱟᱪᱪᱷᱟ ᱦᱮᱸ ᱦᱮᱸ ᱟᱪᱪᱷᱟ ᱟᱪᱪᱷᱟ ᱟᱪᱪᱷᱟ ᱟᱪᱪᱷᱟ ᱟᱪᱪᱷᱟ ᱚᱱᱟᱠᱚ ᱡᱟᱭᱜᱟ ᱪᱟᱞᱟᱜ ᱞᱟᱹᱜᱤᱫ ᱛᱮᱫᱚ ᱛᱟᱦᱚᱞᱮ ᱚᱠᱟᱞᱮᱠᱟᱱᱟᱜ ᱥᱟᱜᱟᱲᱚᱱ ᱜᱟᱹᱰᱤ ᱞᱟᱹᱠᱛᱤᱜᱼᱟ ᱥᱮ ᱚᱱᱟ ᱞᱟᱭᱤᱱ ᱵᱟᱥ ᱥᱮ ᱞᱟᱭᱤᱱ ᱥᱟᱜᱟᱲᱟᱢ ᱜᱟᱹᱰᱤ ᱛᱮᱜᱮ ᱪᱟᱞᱟᱜ ᱜᱟᱱᱚᱜᱼᱟ ᱦᱮᱸ ᱟᱫᱚ ᱵᱮᱠᱛᱤᱜᱚᱛᱚ ᱜᱟᱹᱰᱤ ᱢᱟ ᱵᱟᱹᱱᱩᱜ ᱠᱟᱜ ᱛᱤᱧᱟ ᱚᱱᱟ ᱦᱚᱛᱮᱛᱼᱛᱮ ᱱᱚᱭᱟ ᱠᱟᱛᱟᱞᱤᱧ ᱞᱟᱹᱭ ᱦᱚᱪᱚᱠᱮᱫᱼᱟ ᱟᱨ ᱪᱮᱫ ᱟᱪᱪᱷᱟ ᱟᱪᱪᱷᱟ ᱟᱹᱰᱤ ᱱᱟᱯᱟᱭ ᱦᱮᱸ ᱡᱚᱦᱟᱨ ᱜᱮ